ᱫᱟᱜ ᱫᱚ ᱱᱚᱝᱠᱟᱜ ᱠᱟᱱᱟ ᱱᱤᱛᱳᱜ ᱫᱚ ᱠᱤ ᱫᱤᱱ ᱫᱤᱱᱛᱮ ᱢᱟᱱᱮ ᱡᱟᱛᱮᱜᱮ ᱫᱟᱨᱮ ᱠᱚᱵᱚᱱ ᱢᱟᱜ ᱴᱟᱺᱰᱤᱭᱮᱫᱟ ᱟᱨ ᱱᱚᱣᱟ ᱠᱚᱞ ᱠᱟᱨᱠᱷᱟᱱᱟ ᱦᱤᱡᱩᱜ ᱠᱟᱱᱟ ᱚᱱᱟᱛᱮ ᱱᱚᱣᱟ ᱯᱚᱨᱫᱩᱥᱚᱱ ᱴᱟᱜ ᱵᱮᱥᱤᱜ ᱠᱟᱱᱟ ᱵᱤᱥᱤᱭᱮᱱᱟ ᱟᱨ ᱡᱚᱱ ᱥᱚᱝᱠᱷᱟ ᱨᱮᱱᱟᱜ ᱦᱚᱸ ᱵᱮᱥᱤᱭᱟᱱᱟᱵᱚᱱ ᱰᱷᱮᱨ ᱥᱟᱸᱜᱮᱭᱮᱱᱟᱵᱚᱱ ᱱᱚᱜᱼᱱᱚᱣᱟᱛᱮ ᱫᱟᱜ ᱫᱚ ᱛᱟᱹᱱᱤᱡ ᱵᱟᱝ ᱦᱩᱭᱩᱜ ᱠᱟᱱᱟ ᱟᱨ ᱧᱮᱞᱮᱫᱼᱟᱵᱚᱱ ᱠᱤ ᱟᱵᱚ ᱜᱚᱴᱟᱜᱮ ᱵᱤᱨ ᱵᱩᱨᱩᱵᱚᱱ ᱢᱟᱜ ᱴᱟᱺᱰᱤᱭᱮᱫᱟ ᱟᱨ ᱫᱟᱨᱮ ᱠᱚ ᱵᱟᱵᱚᱱ ᱨᱚᱦᱚᱭᱮᱫᱟ ᱱᱚᱜᱼᱚ ᱱᱚᱣᱟᱛᱮ ᱟᱵᱚᱣᱟᱜ ᱫᱟᱜ ᱠᱚᱫᱚ ᱵᱟᱹᱭ ᱵᱟᱹᱭᱛᱮ ᱠᱚᱢᱚᱜ ᱠᱟᱱᱟ ᱠᱚᱞ ᱠᱟᱨᱠᱷᱟᱱᱟ ᱡᱮ ᱦᱮᱱᱟᱜᱼᱟ ᱱᱚᱣᱟ ᱨᱮᱭᱟᱜ ᱰᱷᱚᱸᱜᱟ ᱫᱚᱢᱮ ᱜᱟᱱᱜᱮ ᱟᱹᱰᱤ ᱜᱟᱱᱜᱮ ᱠᱚᱞ ᱠᱟᱨᱠᱷᱟᱱᱟ ᱦᱮᱱᱟᱜ ᱱᱤᱛᱳᱜ ᱞᱟᱜᱟᱣ ᱤᱫᱤᱜ ᱠᱟᱱᱟ ᱟᱨ ᱱᱚᱣᱟᱛᱮ ᱟᱵᱚᱣᱟᱜ ᱫᱟᱜ ᱨᱮᱱᱟᱜ ᱤᱭᱟᱹ ᱫᱚ ᱠᱚᱢ ᱤᱫᱤᱜ ᱠᱟᱱᱟ